ᱵᱟᱨᱼᱯᱮ ᱨᱚᱠᱚᱢ ᱦᱮᱱᱟᱜᱼᱟ ᱟᱫᱚ ᱥᱟᱸᱜᱮ ᱵᱟᱹᱨᱭᱟᱹᱛ ᱠᱚᱣᱟᱜ ᱵᱟᱯᱞᱟ ᱫᱚ ᱯᱳᱭᱞᱳ ᱫᱚ ᱧᱮᱞ ᱧᱮᱯᱮᱞ ᱛᱟᱨᱯᱚᱨᱮ ᱦᱚᱨᱚᱜ ᱪᱤᱱ ᱠᱚ ᱦᱩᱭᱩᱜᱼᱟ ᱛᱟᱨᱯᱚᱨᱮ ᱚᱱᱟᱠᱚ ᱫᱤᱱ ᱫᱷᱟᱡᱽᱡᱚ ᱜᱤᱨᱟᱹ ᱠᱚᱠᱚ ᱛᱚᱞᱟ ᱯᱮᱲᱟ ᱠᱚᱠᱚ ᱱᱮᱶᱛᱟ ᱠᱚᱣᱟ ᱚᱱᱟ ᱜᱤᱨᱟᱹ ᱠᱚ ᱛᱚᱞ ᱠᱟᱛᱮᱫ ᱱᱚᱣᱟ ᱫᱤᱱ ᱠᱚ ᱜᱤᱰᱤ ᱠᱟᱛᱮᱫ ᱟᱫᱚ ᱵᱟᱯᱞᱟᱜ ᱪᱟᱞᱟᱜᱼᱟᱞᱮ ᱟᱫᱚ ᱦᱟᱸᱰᱮ ᱠᱚ ᱫᱟᱨᱟᱢ ᱞᱮᱭᱟ ᱛᱟᱨᱯᱚᱨᱮ ᱵᱟᱯᱞᱟ ᱠᱟᱹᱢᱤᱦᱚᱨᱟ ᱠᱚ ᱥᱟᱵᱟ ᱫᱟᱹᱣᱲᱟᱹ ᱠᱚ ᱤᱫᱤ ᱫᱟᱨᱟ ᱦᱩᱭᱩᱜᱼᱟ ᱚᱸᱰᱮ ᱵᱟᱦᱟ ᱥᱟᱶᱦᱟ ᱦᱩᱭᱩᱜᱼᱟ ᱟᱫᱚ ᱤᱱᱟᱹᱯᱚᱨ ᱟᱫᱚ ᱠᱚ ᱵᱤᱫᱟᱹᱭ ᱞᱮᱭᱟ ᱱᱚᱣᱟ ᱠᱚ ᱠᱟᱹᱢᱤ ᱦᱚᱨᱟ ᱠᱚ ᱦᱩᱭᱞᱮᱱᱠᱷᱟᱱ ᱚᱱᱟᱯᱚᱨᱮ ᱟᱨᱚ ᱢᱮᱱᱟᱜᱼᱟ ᱵᱟᱞᱟᱭᱟ ᱡᱚᱢᱼᱧᱩ ᱠᱚ ᱚᱱᱟ ᱠᱚᱦᱚᱸ ᱢᱮᱱᱟᱜᱼᱟ ᱠᱤᱪᱷᱩ ᱫᱤᱱ ᱯᱚᱨᱮ ᱚᱱᱟ ᱫᱚ ᱱᱚᱜᱼᱚ ᱱᱚᱝᱠᱟ ᱥᱟᱸᱜᱮ ᱵᱟᱹᱨᱭᱟᱹᱛ ᱠᱚᱣᱟᱜ ᱠᱟᱹᱢᱤᱦᱚᱨᱟ ᱠᱚᱫᱚ ᱦᱩᱭᱩᱜᱼᱟ ᱟᱨ ᱴᱩᱝᱠᱤ ᱫᱤᱯᱤᱞ ᱵᱟᱯᱞᱟ ᱠᱚᱦᱚᱸ ᱢᱮᱱᱟᱜᱼᱟ ᱚᱱᱟᱫᱚ ᱡᱟᱶᱟᱭ ᱫᱚ ᱵᱟᱭ ᱪᱟᱞᱟᱜᱼᱟ ᱩᱱᱠᱩ ᱵᱟᱹᱨᱭᱟᱹᱛ ᱠᱚᱜᱮᱠᱚ ᱪᱟᱞᱟᱜᱼᱟ ᱴᱟᱢᱟᱠ ᱫᱚᱠᱚ ᱤᱫᱤᱭᱟ ᱟᱫᱚ ᱚᱱᱠᱟ ᱠᱟᱛᱮᱫ ᱵᱟᱯᱞᱟ ᱦᱚᱨᱟ ᱠᱟᱛᱮ ᱟᱹᱜᱩ ᱦᱩᱭᱩᱜᱼᱟ